ᱤᱧ ᱫᱚ ᱞᱩᱜᱽᱲᱤᱡ ᱵᱮᱵᱥᱟ ᱥᱟᱶ ᱡᱚᱯᱚᱲᱟᱣ ᱢᱤᱱᱟᱹᱧᱟ ᱟᱨ ᱤᱧ ᱡᱟᱦᱟᱸ ᱴᱚᱴᱷᱟ ᱨᱮᱱ ᱠᱟᱹᱱᱟᱹᱧ ᱱᱚᱣᱟ ᱴᱚᱴᱷᱟ ᱨᱮᱫᱚ ᱱᱚᱣᱟ ᱞᱩᱜᱽᱲᱤᱡ ᱫᱚ ᱵᱟᱝ ᱵᱮᱱᱟᱜᱼᱟ ᱱᱚᱣᱟ ᱞᱩᱜᱽᱲᱤᱡ ᱵᱳᱞᱛᱮ ᱟᱵᱚ ᱥᱟᱱᱛᱟᱲ ᱠᱚ ᱡᱟᱦᱟᱸ ᱴᱨᱮᱰᱤᱥᱚᱱᱟᱞ ᱞᱩᱜᱽᱲᱤᱡ ᱵᱚᱱ ᱵᱮᱵᱚᱦᱟᱨ ᱚᱱᱟ ᱞᱩᱜᱽᱲᱤᱡ ᱵᱮᱵᱥᱟ ᱥᱟᱛᱮ ᱡᱚᱯᱲᱟᱣ ᱢᱤᱱᱟᱹᱧᱟ ᱮᱵᱚᱝ ᱱᱚᱣᱟ ᱱᱚᱛᱮ ᱡᱮᱦᱮᱛᱩ ᱱᱚᱣᱟ ᱞᱩᱜᱽᱲᱤᱡ ᱨᱮᱱᱟᱜ ᱠᱟᱹᱨᱠᱷᱟᱱᱟ ᱥᱮ ᱯᱷᱮᱠᱴᱨᱤ ᱵᱟᱹᱱᱩᱜᱼᱟ ᱱᱚᱣᱟ ᱫᱚ ᱟᱢ ᱟᱢᱟᱝ ᱚᱲᱤᱥᱟ ᱟᱨ ᱵᱟᱝᱠᱷᱟᱱ ᱦᱟᱱᱮ ᱚᱲᱤᱥᱟ ᱥᱟᱸᱴᱟᱣ ᱡᱷᱟᱲᱜᱨᱟᱢ ᱥᱮᱫ ᱱᱚᱛᱮ ᱥᱟᱸᱜᱤᱧ ᱥᱮᱫ ᱨᱮ ᱢᱮᱱᱟᱜᱼᱟ ᱟᱫᱚ ᱚᱸᱰᱮ ᱠᱷᱚᱱ ᱴᱨᱟᱱᱥᱯᱳᱴᱤᱝ ᱥᱮ ᱜᱟᱰᱤ ᱢᱟᱫᱽᱫᱚᱢ ᱛᱟᱞᱟᱛᱮ ᱱᱚᱰᱮ ᱟᱜᱩ ᱦᱩᱭᱩᱜᱼᱟ ᱡᱮ ᱠᱷᱟᱹᱛᱤᱨᱛᱮ ᱚᱸᱰᱮᱱᱟᱜ ᱡᱟᱦᱟᱸ ᱨᱮᱴ ᱢᱮᱱᱟᱜᱼᱟ ᱱᱚᱣᱟ ᱞᱩᱜᱽᱲᱤᱡ ᱠᱚᱣᱟᱜ ᱚᱸᱰᱮ ᱠᱷᱚᱱ ᱫᱚ ᱱᱚᱛᱮ ᱫᱚ ᱠᱟᱹᱴᱤᱡ ᱵᱤᱥᱤ ᱠᱟᱹᱣᱰᱤ ᱠᱷᱚᱨᱚᱪ ᱦᱩᱭᱩᱜ ᱛᱮ ᱱᱚᱣᱟ ᱞᱩᱜᱽᱲᱤᱡ ᱠᱤᱨᱤᱧ ᱟᱹᱠᱷᱨᱤᱧ ᱞᱟᱹᱜᱤᱫ ᱛᱮᱫᱚ ᱟᱨ ᱡᱟᱦᱟᱸ ᱡᱟᱭᱜᱟ ᱨᱮ ᱱᱚᱣᱟ ᱞᱩᱜᱽᱲᱤᱡ ᱨᱮᱱᱟᱜ ᱠᱟᱹᱨᱠᱷᱟᱱᱟ ᱥᱮ ᱯᱷᱮᱠᱴᱨᱤ ᱢᱮᱱᱟᱜᱼᱟ ᱚᱱᱟ ᱫᱷᱟᱨᱮ ᱯᱟᱥᱮ ᱨᱮᱫᱚ ᱞᱩᱜᱽᱲᱤᱡ ᱨᱮᱱᱟᱜ ᱫᱟᱢ ᱫᱚ ᱛᱷᱚᱲᱟ ᱠᱚᱢ ᱜᱮᱭᱟ ᱟᱨ ᱱᱚᱛᱮ ᱫᱚ ᱞᱩᱜᱽᱲᱤᱡ ᱨᱮᱱᱟᱜ ᱫᱟᱢ ᱫᱚ ᱰᱤᱥᱤ ᱜᱮᱭᱟ ᱮᱵᱚᱝ ᱱᱚᱛᱮ ᱠᱷᱚᱱ ᱟᱨ ᱡᱟᱦᱟᱸ ᱛᱤᱱᱟᱹᱜ ᱮᱴᱟᱜ ᱨᱟᱡᱽᱡᱚ ᱥᱮᱫ ᱪᱟᱞᱟᱜᱼᱟ ᱡᱮᱦᱮᱛᱩ ᱟᱵᱚ ᱵᱚᱱ ᱵᱟᱰᱟᱭᱟ ᱫᱚ ᱱᱚᱣᱟ ᱞᱩᱜᱽᱲᱤᱡ ᱫᱚ ᱜᱟᱰᱤ ᱢᱟᱫᱫᱷᱚᱢ ᱛᱮᱜᱮ ᱤᱫᱤ ᱜᱟᱱᱚᱜᱼᱟ ᱴᱨᱟᱱᱥᱯᱳᱴᱤᱝ ᱢᱟᱫᱫᱷᱚᱢ ᱛᱮᱜᱮ ᱤᱫᱤ ᱦᱩᱭᱩᱜᱼᱟ ᱮᱵᱚᱝ ᱚᱱᱟ ᱴᱨᱟᱱᱥᱯᱳᱴᱤᱝ ᱨᱮᱱᱟᱜ ᱠᱷᱚᱨᱪᱟ ᱵᱮᱥ ᱡᱟᱦᱟᱸ ᱛᱤᱱᱟᱹᱜ ᱥᱟᱸᱜᱤᱧ ᱮᱢ ᱤᱫᱤᱭᱟ ᱚᱱᱟ ᱠᱷᱚᱨᱪᱟ ᱩᱱᱟᱹᱜᱮ ᱵᱤᱥᱤᱜᱼᱟ ᱟᱨ ᱚᱱᱟ ᱠᱷᱟᱹᱛᱤᱨ ᱛᱮ ᱱᱚᱣᱟ ᱞᱩᱜᱽᱲᱤᱡ ᱠᱚ ᱨᱮᱱᱟᱜ ᱫᱟᱢ ᱦᱚᱸ ᱵᱤᱥᱤᱜ ᱛᱮ ᱛᱚ ᱱᱚᱣᱟ ᱜᱮ ᱥᱳᱵ ᱠᱷᱚᱱ ᱚᱥᱩᱵᱤᱫᱷᱟ ᱫᱚ ᱡᱮ ᱟᱵᱚᱨᱮᱱ ᱥᱟᱱᱛᱟᱲ ᱠᱚ ᱟᱵᱚᱚᱣᱟᱜ ᱴᱨᱮᱰᱤᱥᱚᱱᱮᱞ ᱞᱩᱜᱽᱲᱤᱡ ᱦᱚᱨᱚᱜ ᱞᱟᱹᱜᱤᱫ ᱛᱮ ᱠᱟᱹᱣᱰᱤ ᱠᱟᱹᱴᱤᱡ ᱵᱤᱥᱤ ᱠᱷᱚᱨᱚᱪ ᱦᱩᱭᱩᱜ ᱠᱟᱱ ᱛᱟᱠᱚᱣᱟ ᱥᱟᱺᱜᱤᱧ ᱥᱟᱺᱜᱤᱧ ᱥᱮ ᱪᱟᱞᱟᱣ ᱞᱮᱱᱠᱷᱟᱱ ᱫᱚ ᱚᱱᱟ ᱴᱨᱟᱱᱥᱯᱳᱴᱤᱝ ᱠᱷᱚᱨᱪᱟ ᱵᱤᱥᱤᱜ ᱠᱟᱱ ᱠᱷᱟᱛᱤᱨ